ᱡᱚᱸᱰᱨᱟ ᱫᱟᱨᱮ ᱨᱮ ᱟᱨ ᱢᱩᱱᱜᱟᱹ ᱫᱟᱨᱮ ᱨᱮ ᱛᱤᱡᱩ ᱠᱚ ᱞᱟᱴᱷᱮ ᱠᱚᱜᱼᱟ ᱥᱩᱸᱜᱟᱹ ᱛᱤᱡᱩ ᱟᱹᱰᱤ ᱟᱭᱢᱟ ᱩᱱᱠᱩ ᱫᱚ ᱵᱩᱥᱩᱯ ᱟᱹᱴᱤ ᱫᱷᱚᱨᱟᱣ ᱠᱟᱛᱮᱫ ᱩᱱᱠᱩ ᱫᱚᱠᱚ ᱟᱛᱟᱨ ᱜᱚᱡ ᱠᱚᱣᱟ ᱟᱨ ᱤᱭᱟᱹ ᱢᱟᱞᱦᱟᱱ ᱨᱮ ᱞᱟᱹᱭᱦᱟᱹ ᱠᱚ ᱞᱟᱜᱟᱣ ᱞᱮᱱ ᱠᱷᱟᱱ ᱥᱯᱨᱮᱭᱟᱠᱚ ᱟᱫᱚ ᱩᱱᱠᱩ ᱮᱯᱮ ᱩᱱᱠᱩ ᱞᱟᱹᱭᱦᱟᱭ ᱫᱚᱠᱚ ᱧᱩᱨᱦᱟᱹᱜᱼᱟ ᱜᱚᱡᱚᱜᱼᱟᱠᱚ ᱟᱨ ᱵᱮᱸᱜᱟᱲ ᱠᱚᱨᱮ ᱛᱤᱡᱩ ᱠᱚ ᱞᱟᱜᱟᱣ ᱞᱮᱱᱠᱷᱟᱱ ᱩᱱᱠᱩᱫᱚ ᱨᱟᱱ ᱩᱱᱠᱩ ᱦᱚᱸ ᱨᱟᱱ ᱛᱮᱠᱚ ᱥᱯᱨᱮ ᱠᱚᱣᱟ ᱟᱵᱟᱨ ᱤᱭᱟᱹ ᱠᱚ ᱯᱟᱣᱰᱟᱨ ᱠᱚᱠᱚ ᱮᱨᱟᱜᱼᱟ ᱟᱨ ᱫᱩᱢᱩᱨ ᱠᱚᱠᱚ ᱥᱟᱛᱮ ᱞᱟᱛᱟᱨ ᱠᱚᱨᱮ ᱠᱚ ᱰᱮᱨᱟ ᱞᱮᱱᱠᱷᱟᱱ ᱢᱮᱱᱟᱠᱚ ᱛᱳᱛᱳᱲᱟᱠᱚ ᱩᱱᱠᱩᱫᱚ ᱩᱱᱠᱩ ᱫᱚᱵᱚ ᱞᱟᱜᱟ ᱧᱤᱨ ᱠᱟᱠᱚᱣᱟ ᱩᱱᱠᱩᱦᱚᱸ ᱵᱩᱥᱩᱯ ᱟᱹᱴᱤ ᱫᱷᱚᱨᱟᱣ ᱠᱟᱛᱮᱫ ᱩᱱᱠᱩ ᱦᱚᱸ ᱫᱷᱩᱸᱣᱟ ᱠᱟᱛᱮᱫ ᱞᱟᱜᱟ ᱠᱚ ᱦᱩᱭᱩᱜᱼᱟ